ᱱᱚᱣᱟ ᱴᱚᱴᱷᱟᱨᱮ ᱟᱭᱢᱟ ᱞᱮᱠᱟᱱ ᱦᱚᱲᱠᱚ ᱢᱮᱱᱟᱜ ᱠᱚᱣᱟ ᱡᱮᱞᱮᱠᱟ ᱟᱭᱢᱟ ᱞᱮᱠᱟᱱ ᱯᱚᱨᱚᱵ ᱠᱚ ᱢᱟᱱᱟᱣᱟ ᱡᱮᱢᱚᱱ ᱵᱟᱦᱟ ᱥᱚᱦᱨᱟᱭ ᱫᱟᱸᱥᱟᱭ ᱮᱢᱟᱱ ᱠᱚ ᱥᱚᱦᱨᱟᱭ ᱨᱮᱫᱚ ᱡᱟᱦᱮᱨ ᱡᱟᱦᱮᱨᱛᱷᱟᱱ ᱨᱮ ᱥᱮᱱ ᱠᱟᱛᱮᱫ ᱵᱚᱸᱜᱟ ᱵᱩᱨᱩ ᱵᱟᱲᱟ ᱠᱟᱛᱮᱫ ᱰᱟᱝᱨᱤ ᱠᱚ ᱠᱷᱩᱱᱴᱟᱹᱣ ᱠᱚᱣᱟ ᱟᱨ ᱵᱟᱦᱟᱨᱮ ᱵᱚᱸᱜᱟ ᱵᱟᱲᱟ ᱠᱟᱛᱮᱫ ᱟᱨ ᱢᱩᱪᱟᱹᱫ ᱫᱤᱱ ᱨᱮ ᱦᱚᱞᱤ ᱠᱷᱮᱞ ᱟᱨ ᱫᱟᱸᱥᱟᱭ ᱨᱮᱫᱚ ᱫᱟᱸᱥᱟᱭ ᱵᱚᱸᱜᱟ ᱨᱮ ᱫᱟᱸᱥᱟᱭ ᱮᱱᱮᱡ ᱦᱩᱭᱩᱜᱼᱟ ᱡᱮᱢᱚᱱ ᱟᱹᱛᱩ ᱟᱹᱛᱩ ᱠᱚ ᱫᱟᱬᱟᱱᱟ ᱟᱨ ᱟᱨ ᱟᱹᱛᱩ ᱟᱹᱛᱩ ᱫᱟᱬᱟ ᱠᱟᱛᱮᱫ ᱟᱠᱚ ᱟᱹᱛᱩ ᱛᱮᱠᱚ ᱨᱩᱣᱟᱹᱲᱟ ᱱᱤᱝᱠᱟᱹᱜᱮ ᱟᱭᱢᱟ ᱥᱮᱨᱮᱧ ᱢᱮᱱᱟᱜᱼᱟ ᱡᱮᱞᱮᱟᱠᱟᱛᱮ ᱟᱵᱚ ᱥᱟᱶᱛᱟᱭ ᱥᱩᱥᱟᱹᱨ ᱟᱹᱜᱩᱣ ᱠᱟᱫᱟ ᱟᱨᱵᱟᱝ ᱱᱤᱛᱦᱚᱸ ᱪᱟᱞᱟᱣ ᱦᱤᱡᱩᱜ ᱠᱟᱱᱜᱮᱭᱟ